ᱥᱟᱱᱛᱟᱲ ᱥᱚᱢᱟᱡᱽ ᱨᱮᱭᱟᱜ ᱡᱚᱛᱚ ᱞᱮᱠᱟᱱ ᱯᱚᱨᱚᱵᱽ ᱜᱮ ᱟᱞᱮ ᱫᱚᱞᱮ ᱢᱟᱱᱟᱣ ᱵᱟᱛᱟᱣ ᱜᱮᱭᱟ ᱛᱚᱵᱮ ᱛᱟᱨᱢᱚᱫᱽᱫᱷᱮ ᱥᱚᱨᱦᱟᱭ ᱯᱚᱨᱚᱵᱽ ᱜᱮ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱚᱱᱟ ᱥᱚᱦᱨᱟᱭ ᱯᱚᱨᱚᱵᱽ ᱜᱮ ᱟᱞᱮ ᱫᱚ ᱢᱚᱬᱮ ᱫᱤᱱ ᱫᱷᱚᱨᱮ ᱞᱮ ᱢᱟᱱᱟᱣ ᱜᱮᱭᱟ ᱮᱵᱚᱝ ᱥᱮᱭ ᱟᱞᱮ ᱢᱚᱬᱮ ᱫᱤᱱ ᱫᱷᱚᱨᱮ ᱡᱚᱢ ᱧᱩ ᱛᱷᱮᱠᱮ ᱵᱚᱸᱜᱟᱱ ᱛᱷᱮᱠᱮ ᱮᱵᱚᱝ ᱯᱮᱲᱟ ᱯᱟᱹᱲᱦᱟᱹ ᱦᱤᱡᱩᱜ ᱪᱟᱞᱟᱜ ᱛᱷᱮᱠᱮ ᱮᱵᱚᱝ ᱮᱱᱮᱡ ᱥᱮᱨᱮᱧ ᱥᱚᱨᱦᱟᱭ ᱮᱱᱮᱡ ᱠᱚ ᱦᱩᱭᱩᱜ ᱛᱟᱞᱮ ᱜᱮᱭᱟ ᱛᱟᱨ ᱥᱟᱛᱷᱮ ᱥᱟᱛᱷᱮ ᱟᱞᱮ ᱵᱟᱦᱟ ᱵᱚᱸᱜᱟ ᱨᱮ ᱵᱟᱦᱟ ᱯᱚᱨᱚᱵᱽ ᱚᱜᱼᱟᱞᱮ ᱮᱵᱚᱝ ᱥᱮᱴᱟᱦᱚᱸ ᱟᱞᱮ ᱵᱟᱦᱟ ᱵᱚᱸᱜᱟ ᱵᱟᱦᱟ ᱯᱚᱨᱚᱵᱽ ᱠᱟᱛᱮᱜ ᱥᱮᱭ ᱥᱚᱢᱚᱭᱦᱚᱸ ᱟᱞᱮᱦᱚᱸ ᱵᱟᱦᱟ ᱯᱚᱨᱚᱵᱽ ᱠᱟᱛᱮᱜ ᱟᱞᱮ ᱵᱟᱦᱟᱞᱮ ᱮᱱᱮᱡᱼᱟ ᱮᱵᱚᱝ ᱮᱨᱚᱜ ᱟᱞᱮ ᱮᱭ ᱥᱟᱛᱷᱮ ᱦᱚᱸ ᱟᱞᱮ ᱢᱟᱜᱽ ᱵᱚᱸᱜᱟᱨᱮ ᱢᱟᱜᱽ ᱠᱚᱞᱮ ᱢᱟᱜᱽ ᱵᱚᱸᱜᱟᱮ ᱯᱩᱡᱟᱹ ᱟᱭᱟ ᱫᱟᱸᱥᱟᱭ ᱠᱟᱨᱟᱢ ᱡᱚᱛᱚ ᱨᱚᱠᱚᱢᱟᱜ ᱯᱚᱨᱚᱵᱽ ᱜᱮ ᱟᱞᱮ ᱞᱮ ᱢᱟᱱᱟᱣᱟ